ᱡᱟᱦᱟᱸ ᱡᱟᱦᱟᱸ ᱡᱟᱭᱜᱟᱠᱚᱨᱮ ᱵᱟ ᱴᱚᱞᱟ ᱠᱚᱨᱮ ᱪᱟᱞᱟᱜ ᱞᱟᱹᱜᱤᱫ ᱠᱚᱱᱚ ᱨᱟᱥᱛᱟ ᱜᱷᱟᱴ ᱪᱮᱫᱜᱮ ᱵᱟᱹᱱᱩᱜ ᱟᱠᱟᱫᱟ ᱚᱱᱟᱠᱚᱨᱮ ᱥᱚᱨᱠᱟᱨ ᱨᱟᱥᱛᱟ ᱜᱷᱟᱴ ᱵᱮᱱᱟᱣ ᱩᱪᱤᱛ ᱠᱟᱱᱛᱟᱭᱟ ᱟᱨ ᱚᱱᱛᱮ ᱪᱟᱹᱥᱤ ᱵᱷᱟᱭ ᱞᱟᱹᱜᱤᱫ ᱦᱚᱸ ᱡᱟᱜᱮᱠᱚ ᱪᱟᱥ ᱠᱮᱫᱟ ᱟᱨ ᱚᱛᱷᱚᱪᱚ ᱚᱱᱛᱮ ᱯᱷᱚᱞᱚᱱ ᱠᱚ ᱵᱟᱝ ᱦᱩᱭᱞᱮᱱᱟ ᱥᱮ ᱵᱟᱹᱲᱤᱡ ᱮᱱᱟ ᱱᱚᱥᱴᱚᱭ ᱮᱱᱟ ᱚᱱᱟᱞᱟᱹᱜᱤᱫ ᱦᱚᱸ ᱩᱱᱠᱩ ᱠᱷᱚᱛᱤᱯᱩᱨᱚᱱ ᱮᱢ ᱠᱷᱚᱛᱤᱯᱩᱨᱚᱱ ᱮᱢ ᱞᱟᱹᱠᱛᱤ ᱜᱮᱭᱟ ᱚᱱᱟᱦᱚᱸ ᱮᱢ ᱩᱪᱤᱛ ᱠᱟᱱᱛᱟᱭᱟ ᱟᱨ ᱚᱱᱛᱮ ᱡᱟᱦᱟᱸᱭ ᱟᱹᱰᱤᱜᱟᱱ ᱜᱮᱠᱚ ᱨᱮᱸᱜᱮᱡ ᱜᱮᱛᱟᱵᱚᱱᱟ ᱩᱱᱠᱩᱦᱚᱸ ᱡᱟᱛᱮ ᱥᱚᱦᱟᱭᱚᱛᱟ ᱞᱟᱹᱜᱤᱫ ᱯᱚᱭᱥᱟᱠᱚ ᱮᱢᱟᱠᱚ ᱚᱱᱟ ᱟᱵᱟᱨ ᱚᱱᱛᱮ ᱡᱟᱦᱟᱸᱭᱠᱚ